ᱵᱟᱸᱠᱩᱲᱟ ᱦᱚᱱᱚᱛᱨᱮ ᱢᱩᱬᱩᱫ ᱥᱟᱶᱟᱨ ᱥᱮᱵᱮᱠ ᱨᱮᱭᱟᱜ ᱵᱷᱟᱹᱞᱟᱹᱭ ᱠᱚᱫᱚ ᱦᱩᱭᱩ ᱜᱚᱜ ᱠᱟᱱᱟ ᱥᱟᱶᱟᱨ ᱥᱮᱵᱮᱠ ᱨᱮᱭᱟᱜ ᱟᱲᱮᱯᱟᱥᱮ ᱨᱮᱠᱚ ᱜᱤᱨᱟᱹᱵᱟᱥ ᱟᱠᱟᱱ ᱦᱚᱲ ᱠᱚ ᱡᱟᱦᱟᱸᱛᱤᱸᱥ ᱨᱩᱣᱟᱹᱨᱮ ᱦᱟᱹᱥᱩᱨᱮ ᱨᱳᱜᱨᱮ ᱵᱤᱜᱷᱤᱱ ᱨᱮᱠᱚ ᱯᱟᱲᱟᱣ ᱞᱮᱱᱨᱮ ᱥᱟᱶᱟᱨ ᱥᱮᱵᱮᱠ ᱠᱚ ᱪᱟᱞᱟᱣ ᱞᱮᱱᱠᱷᱟᱱᱜᱮ ᱵᱤᱱᱟᱹ ᱠᱟᱹᱣᱰᱤᱛᱮ ᱨᱟᱱ ᱠᱚ ᱧᱟᱢᱟ ᱡᱟᱦᱟᱸ ᱛᱮᱫᱚ ᱚᱱᱟ ᱴᱚᱴᱷᱟ ᱨᱮᱱ ᱦᱚᱲ ᱠᱚ ᱟᱹᱰᱤ ᱥᱟᱧᱪᱟᱣ ᱟᱱᱟᱜ ᱜᱮ ᱦᱩᱭ ᱟᱠᱟᱱ ᱛᱟᱠᱳᱣᱟ ᱥᱮ ᱢᱟᱱᱟᱣ ᱵᱟᱛᱟᱣ ᱟᱱᱟᱜ ᱜᱮ ᱠᱟᱱᱟ ᱠᱳᱵᱷᱤᱰ ᱢᱚᱦᱟᱢᱟᱨᱤ ᱪᱟᱞᱟᱥ ᱚᱠᱛᱚ ᱦᱟᱥᱯᱟᱛᱟᱞ ᱠᱚᱨᱮ ᱫᱚ ᱰᱟᱠᱛᱚᱨ ᱠᱚ ᱱᱟᱨᱥ ᱠᱚ ᱛᱤᱨᱮ ᱜᱞᱟᱯᱥ ᱢᱩᱨᱮ ᱢᱚᱪᱟᱨᱮ ᱢᱟᱠᱥ ᱦᱚᱨᱚᱜ ᱠᱟᱛᱮᱜ ᱨᱩᱜᱤ ᱠᱚᱠᱚ ᱧᱮᱞᱮᱜ ᱠᱚ ᱛᱟᱦᱮᱱᱟ ᱥᱟᱶᱛᱮ ᱨᱩᱜᱤ ᱠᱚᱦᱚ ᱢᱩᱨᱮ ᱢᱟᱥ ᱞᱟᱜᱟᱣ ᱠᱚ ᱟᱫᱮᱭᱟᱜ ᱠᱚ ᱛᱟᱦᱮᱸᱜ ᱟᱨ ᱨᱩᱜᱤ ᱧᱮᱞ ᱛᱟᱭᱚᱢ ᱛᱤᱨᱮ ᱥᱮᱱᱤᱴᱟᱭᱡᱟᱨ ᱠᱚ ᱵᱮᱣᱦᱟᱨᱮᱫ ᱛᱟᱦᱮᱱᱟ